ᱵᱩᱨᱩ ᱫᱤᱥᱚᱢ ᱨᱮᱧ ᱪᱟᱞᱟᱣ ᱞᱮᱱᱟ ᱟᱨ ᱚᱱᱟ ᱵᱩᱨᱩ ᱫᱤᱥᱚᱢ ᱨᱤᱱᱤᱡ ᱢᱤᱫᱴᱟᱝ ᱯᱮᱲᱟᱦᱚᱲ ᱥᱟᱶᱜᱮ ᱵᱩᱨᱩ ᱥᱮᱫᱞᱤᱝ ᱪᱟᱞᱟᱣ ᱞᱮᱱᱟ ᱮᱱᱠᱷᱟᱱ ᱚᱱᱛᱮᱨᱮ ᱪᱮᱬᱮ ᱠᱚᱧ ᱧᱮᱞᱠᱮᱫ ᱠᱚᱣᱟ ᱪᱮᱬᱮ ᱠᱚ ᱴᱷᱤᱠᱟᱹ ᱞᱟᱜᱤᱫᱛᱮ ᱠᱷᱟᱱ ᱫᱚ ᱩᱱᱠᱩ ᱪᱮᱬᱮ ᱫᱚ ᱚᱱᱟ ᱟᱛᱳ ᱨᱤᱱᱤᱡ ᱡᱟᱦᱸᱭᱤᱧ ᱤᱫᱤᱭ ᱟᱠᱟᱫᱮ ᱵᱩᱨᱩ

ᱠᱩᱞᱤ ᱠᱟᱛᱮᱫ ᱵᱟᱲᱟᱭᱚᱜᱼᱟ ᱱᱩᱭ ᱪᱮᱬᱮ ᱪᱤᱞᱤ ᱠᱟᱱᱟᱭ ᱚᱱᱠᱟᱛᱮᱦᱚᱸ ᱩᱱᱤ ᱪᱮᱬᱮᱫᱚᱭ ᱵᱟᱲᱟᱭᱚᱜᱼᱟ

ᱢᱤᱫᱴᱟᱝ ᱫᱚ

ᱠᱚᱨᱮ

ᱪᱮᱬᱮ ᱠᱟᱛᱮᱫ ᱱᱚᱣᱟ ᱠᱚᱨᱮ ᱚᱛᱟ ᱵᱟᱲᱟ ᱠᱟᱛᱮᱫ ᱧᱮᱞ ᱞᱮᱠᱷᱟᱱ ᱚᱱᱠᱟ ᱛᱮᱦᱚᱸ ᱩᱱᱤ ᱪᱮᱬᱮ ᱨᱮᱭᱟᱜ ᱨᱩᱯᱛᱟᱭ ᱵᱟᱲᱟᱭᱚᱜᱼᱟ ᱪᱤᱞᱤ ᱪᱮᱬᱮ ᱠᱟᱱᱟᱭ ᱢᱮᱱᱛᱮ ᱪᱮᱬᱮ ᱠᱚᱫᱚ ᱱᱚᱝᱠᱟᱜᱮ ᱴᱚᱴᱷᱟ ᱡᱟᱱᱤ ᱡᱟᱦᱟᱸᱭ ᱡᱟᱦᱟᱸᱭ ᱦᱚᱲᱠᱚ ᱢᱮᱱᱟᱜ ᱠᱚᱣᱟ ᱚᱱᱟ ᱠᱚᱨᱮᱱ ᱦᱚᱲᱠᱚ ᱴᱷᱤᱠᱟᱹ ᱠᱟᱠᱚᱣᱟ ᱚᱱᱠᱟ ᱛᱮᱜᱮ ᱪᱮᱬᱮ ᱠᱚᱣᱟᱜ ᱡᱟᱦᱟᱱ ᱡᱟᱦᱟᱸᱭ ᱪᱮᱬᱮ ᱠᱟᱱᱟᱭ ᱩᱱᱤ ᱪᱮᱬᱮᱭᱟᱜ

ᱚᱱᱟ ᱞᱮᱠᱟ ᱛᱮᱜᱮ ᱩᱱᱤᱫᱚᱭ ᱩᱨᱩᱢᱚᱜᱼᱟ ᱟᱨᱮ ᱵᱟᱲᱟᱭᱚᱜᱼᱟ